ᱯᱟᱸᱪ ᱢᱮ ᱩᱱᱤᱥᱥᱚ ᱯᱟᱸᱪ ᱫᱚ ᱜᱩᱨᱩ ᱜᱚᱢᱠᱮ ᱯᱚᱱᱰᱤᱛ ᱨᱟᱹᱜᱷᱩᱱᱟᱛᱷ ᱢᱩᱨᱢᱩᱣᱟᱜ ᱡᱟᱱᱟᱢ ᱢᱟᱦᱟ ᱠᱟᱱᱟ ᱮᱹᱜᱟᱨᱚ ᱯᱷᱮᱵᱽᱨᱩᱣᱟᱨᱤ ᱥᱚᱛᱨᱚ ᱥᱚ ᱯᱚᱪᱟᱥ ᱫᱚ ᱵᱟᱵᱟ ᱛᱤᱞᱠᱟᱹ ᱢᱟᱹᱡᱷᱤᱭᱟᱜ ᱡᱟᱱᱟᱢ ᱢᱟᱦᱟ ᱠᱟᱱᱟ ᱯᱚᱱᱨᱚ ᱱᱚᱵᱷᱮᱢᱵᱚᱨ ᱟᱴᱷᱨᱚᱥᱚ ᱯᱚᱪᱟᱛᱛᱳᱨ ᱫᱚ ᱵᱤᱨᱥᱟ ᱢᱩᱱᱰᱟ ᱟᱜ ᱡᱟᱱᱟᱢ ᱢᱟᱦᱟ ᱠᱟᱱᱟ ᱮᱠ ᱡᱟᱱᱩᱣᱟᱨᱤ ᱩᱱᱤᱥᱥᱚ ᱟᱴᱛᱟᱞᱞᱤᱥ ᱫᱚ ᱠᱷᱟᱨᱥᱟᱣᱟ ᱜᱩᱞᱤᱠᱟᱱᱰ ᱦᱩᱭᱞᱮᱱ ᱛᱟᱦᱮᱸ ᱠᱟᱱᱟ ᱪᱷᱮᱭ ᱯᱷᱮᱵᱽᱨᱟᱨᱤ ᱩᱱᱤᱥᱥᱚ ᱯᱚᱪᱪᱟᱥ ᱫᱚ ᱜᱩᱰᱩᱨᱤᱭᱟᱹ ᱜᱩᱞᱤᱠᱟᱱᱰ ᱦᱩᱭᱞᱮᱱ ᱛᱟᱦᱮᱸ ᱠᱟᱱᱟ